ᱟᱞᱮᱭᱟᱜ ᱞᱟᱠᱪᱟᱨ ᱨᱮ ᱡᱟᱦᱟᱸᱴᱟᱜ ᱡᱮᱢᱚᱱᱤᱧ ᱧᱮᱞ ᱟᱜᱩ ᱟᱠᱟᱫ ᱚᱱᱟ ᱫᱚ ᱡᱮᱢᱚᱱ ᱡᱟᱦᱟᱱᱟᱜ ᱯᱩᱡᱟᱹ ᱯᱟᱴ ᱠᱚᱨᱮ ᱟᱞᱯᱚᱱᱟ ᱫᱚ ᱥᱮ ᱨᱚᱠᱚᱢ ᱵᱟᱝ ᱦᱳᱭᱳᱜ ᱜᱮᱭᱟ ᱡᱮᱢᱚᱱ ᱫᱮᱹᱠᱳ ᱠᱚᱣᱟᱜ ᱯᱩᱡᱟᱹ ᱞᱟᱦᱟᱨᱮ ᱟᱞᱯᱚᱱᱟ ᱠᱚ ᱯᱚᱨᱛᱷᱚᱢ ᱠᱚ ᱠᱚᱨᱟᱣ ᱞᱟᱦᱟᱭᱟ ᱠᱤᱱᱛᱩ ᱱᱚᱰᱮ ᱫᱚ ᱟᱞᱯᱚᱱᱟ ᱵᱟᱫᱽ ᱫᱤᱭᱮ ᱡᱷᱚᱛᱚ ᱡᱟᱭ ᱡᱮᱢᱚᱱ ᱚᱸᱰᱮ ᱡᱟᱦᱟᱸᱴᱷᱮᱱ ᱡᱟᱦᱮᱨ ᱛᱷᱟᱱ ᱢᱮᱱᱟᱜ ᱟᱠᱟᱫᱟ ᱚᱸᱰᱮ ᱜᱩᱨᱤᱡ ᱫᱤᱭᱮ ᱠᱚ ᱤᱭᱟᱹᱭᱟ ᱜᱩᱨᱤᱡ ᱫᱤᱭᱮ ᱢᱚᱸᱡᱽ ᱛᱮᱠᱚ ᱜᱩᱨᱤᱡ ᱥᱟᱯᱟᱭᱟ ᱢᱚᱰᱞᱤ ᱠᱚ ᱵᱮᱱᱟᱣᱟ ᱫᱤᱭᱮ ᱛᱟᱨᱯᱚᱨ ᱚᱸᱰᱮ ᱠᱚ ᱯᱩᱡᱟᱹ ᱯᱟᱴ ᱠᱚ ᱥᱩᱨᱩᱭᱟ ᱟᱨ ᱡᱩᱫᱤ ᱡᱟᱦᱮᱨ ᱛᱷᱟᱱ ᱪᱟᱞᱟᱜ ᱦᱮᱸ ᱡᱟᱦᱮᱨ ᱛᱷᱟᱱ ᱫᱚᱠᱚ ᱪᱟᱞᱟᱜ ᱜᱮᱭᱟ ᱪᱮᱫᱟᱜ ᱡᱮ ᱚᱸᱰᱮ ᱜᱮ ᱡᱷᱚᱛᱚ ᱠᱷᱚᱱ ᱦᱚᱲᱟᱜ ᱥᱮ ᱦᱚᱲᱟᱜ ᱦᱚᱯᱚᱱ ᱫᱚ ᱞᱟᱴᱩ ᱡᱟᱭᱜᱟ ᱠᱟᱱᱟ ᱛᱚ ᱚᱸᱰᱮ ᱪᱟᱞᱟᱣ ᱫᱚ ᱟᱰᱤ ᱯᱨᱚᱭᱳᱡᱚᱱ ᱠᱟᱱ ᱜᱮᱭᱟ ᱟᱨ ᱥᱟᱶ ᱥᱟᱶᱛᱮ ᱩᱯᱟᱹᱥ ᱨᱮᱭᱟᱜ ᱡᱩᱫᱤᱧ ᱞᱟᱹᱭ ᱠᱷᱟᱱ ᱩᱯᱟᱹᱥ ᱫᱚ ᱡᱷᱚᱛᱚ ᱦᱚᱲ ᱫᱚ ᱵᱟᱠᱚ ᱩᱯᱟᱹᱥᱚᱜᱼᱟ ᱟᱫᱚᱢ ᱦᱚᱲ ᱫᱚ ᱦᱮᱸ ᱩᱯᱟᱹᱥᱚᱜ ᱜᱮᱭᱟ ᱟᱫᱚᱢ ᱦᱚᱲ ᱫᱚ ᱵᱟᱠᱚ ᱩᱯᱟᱹᱥᱚᱜᱼᱟ ᱟᱨ ᱚᱱᱟ ᱥᱟᱶ ᱥᱟᱶᱛᱮ ᱠᱤᱱᱛᱩ ᱡᱟᱦᱟᱸᱭ ᱠᱟᱱᱟ ᱠᱚ ᱢᱟᱡᱷᱤ ᱵᱟᱵᱟ ᱥᱮ ᱯᱟᱨᱟᱱᱤᱠ ᱩᱝᱠᱩ ᱫᱚ ᱛᱚᱛᱚᱠᱷᱚᱱ ᱯᱩᱡᱟᱹ ᱵᱟᱝ ᱦᱳᱭᱳᱜ ᱛᱚᱛᱚᱠᱷᱚᱱ ᱫᱚ ᱩᱯᱟᱹᱥ ᱫᱚᱠᱚ ᱛᱟᱦᱮᱱ ᱜᱮᱭᱟ ᱪᱮᱫᱟᱜ ᱡᱮ ᱩᱝᱠᱩ ᱩᱝᱠᱩ ᱡᱮᱦᱮᱛᱩ ᱞᱮᱠᱷᱟ ᱦᱚᱲ ᱠᱟᱱᱟ ᱠᱚ ᱩᱝᱠᱩ ᱜᱮ ᱡᱮᱦᱮᱛᱩ ᱠᱟᱢᱤ ᱠᱚ ᱞᱟᱦᱟᱭᱟ ᱛᱚ ᱩᱝᱠᱩ ᱫᱚ ᱩᱯᱟᱹᱥ ᱠᱟᱛᱮᱫ ᱜᱮ ᱠᱟᱢᱤ ᱫᱚᱠᱚ ᱞᱟᱦᱟᱭᱟ ᱟᱨ ᱱᱤᱭᱟ ᱥᱟᱶ ᱥᱟᱶᱛᱮ ᱠᱤᱪᱷᱩᱜᱟᱱ ᱡᱤᱱᱤᱥ ᱦᱮᱱᱟᱜ ᱟᱠᱟᱫᱟ ᱡᱮᱢᱚᱱ ᱟᱛᱩ ᱠᱚᱨᱮ ᱧᱮᱞ ᱧᱟᱢᱚᱜ ᱜᱮᱭᱟ ᱥᱚᱦᱨᱟᱭ ᱠᱚ ᱵᱟᱦᱟ ᱠᱚᱫᱚ ᱟᱰᱤ ᱢᱚᱸᱡᱽ ᱫᱷᱩᱢ ᱫᱷᱟᱢ ᱛᱮ ᱦᱳᱭᱳᱜ ᱜᱮᱭᱟ ᱠᱤᱱᱛᱩ ᱠᱤᱪᱷᱩ ᱠᱤᱪᱷᱩ ᱜᱟᱱ ᱡᱤᱱᱤᱥ ᱡᱟᱦᱟᱸ ᱠᱚ ᱟᱫᱚᱜ ᱠᱟᱱᱟ ᱚᱟᱱ ᱚᱱᱟ ᱠᱟᱱ ᱡᱟᱦᱟᱸᱴᱟᱜ ᱢᱤᱫ ᱴᱤᱱ ᱧᱮᱞ ᱧᱟᱢ ᱠᱟᱜ ᱚᱱᱟ ᱫᱚ ᱦᱳᱭᱳᱜ ᱠᱟᱱᱟ ᱠᱟᱨᱟᱢ ᱡᱮᱢᱚᱱ ᱠᱟᱨᱟᱢ ᱫᱚ ᱱᱤᱭᱟᱹ ᱠᱚᱫᱤᱱ ᱠᱷᱚᱱ ᱫᱚ ᱟᱫ ᱪᱟᱞᱟᱜ ᱠᱟᱱᱟ ᱟᱨ ᱱᱚᱝᱠᱟ ᱡᱩᱫᱤ ᱠᱟᱨᱟᱢ ᱨᱮᱱᱟᱜ ᱯᱩᱡᱟᱹ ᱡᱩᱫᱤ ᱟᱫᱚᱜ ᱠᱷᱟᱱ ᱛᱟᱦᱞᱮ ᱟᱨᱚ ᱦᱤᱡᱩᱜ ᱠᱟᱱ ᱫᱤᱱ ᱠᱚᱨᱮ ᱟᱵᱚ ᱢᱟ ᱴᱷᱤᱠ ᱜᱮ ᱟᱵᱚᱣᱟᱜ ᱡᱤᱵᱚᱱ ᱪᱟᱞᱟᱜ ᱠᱟᱱᱟ ᱪᱟᱞᱟᱜ ᱠᱟᱱᱟ ᱠᱤᱱᱛᱩ ᱟᱵᱚᱨᱮᱱ ᱜᱤᱫᱽᱨᱟᱹ ᱯᱤᱫᱽᱨᱟᱹ ᱠᱚ ᱥᱮ ᱞᱟᱛᱟᱨ ᱨᱮᱱ ᱦᱚᱲ ᱠᱚ ᱩᱱᱠᱩ ᱫᱚ ᱢᱤᱫ ᱫᱤᱱ ᱵᱟᱠᱚ ᱵᱩᱡᱷᱟᱹᱣ ᱧᱟᱢᱟ ᱡᱮ ᱠᱟᱨᱟᱢ ᱵᱚᱞᱮ ᱢᱤᱫ ᱴᱮᱱ ᱵᱟᱝᱢᱟ ᱯᱩᱡᱟᱹ ᱢᱮᱱᱟᱜ ᱟᱠᱟᱫᱟ ᱥᱮ ᱟᱵᱚ ᱦᱚᱲᱟᱜ ᱜᱮ ᱯᱩᱡᱟᱹ ᱠᱟᱱᱟ ᱛᱚ ᱡᱮᱢᱚᱱ ᱡᱮᱢᱚᱱ ᱠᱟᱨᱟᱢ ᱩᱛᱥᱚᱵᱽ ᱠᱟᱨᱟᱢ ᱯᱩᱡᱟᱹᱨᱮ ᱱᱤᱭᱟᱹ ᱦᱳᱭᱳᱜ ᱜᱮ ᱠᱤ ᱡᱷᱚᱛᱚ ᱦᱚᱲ ᱟᱛᱳ ᱟᱛᱳ ᱠᱚ ᱫᱟᱬᱟᱱᱟ ᱰᱷᱳᱞ ᱠᱚ ᱛᱩᱢᱫᱟᱜ ᱴᱟᱢᱟᱠ ᱱᱤᱭᱮ ᱤᱱᱟᱹ ᱠᱷᱟᱱ ᱱᱤᱭᱟᱹ ᱦᱚᱸ ᱡᱩᱫᱤ ᱵᱚᱱ ᱠᱚᱨᱟᱣ ᱤᱫᱤ ᱞᱮᱠᱷᱟᱱ ᱥᱮ ᱢᱤᱫ ᱴᱮᱱ ᱵᱷᱟᱜᱮᱹ ᱯᱚᱨᱤᱵᱮᱥ ᱛᱟᱦᱮᱱᱟ ᱮᱵᱚᱝ ᱡᱟᱦᱟᱸᱭ ᱠᱟᱱᱟ ᱠᱚ ᱞᱟᱛᱟᱨ ᱨᱮ ᱢᱮᱱᱟᱜ ᱠᱚᱣᱟ ᱥᱮ ᱟᱵᱚᱨᱮᱱ ᱟᱨᱚ ᱜᱤᱫᱽᱨᱟᱹ ᱥᱮ ᱡᱟᱦᱟᱸᱭ ᱠᱟᱴᱤᱡ ᱵᱷᱟᱭ ᱠᱚ ᱵᱳᱱ ᱠᱚ ᱩᱝᱠᱩ ᱦᱚᱸ ᱧᱮᱞ ᱪᱮᱫ ᱠᱟᱛᱮᱫ ᱢᱤᱫ ᱫᱤᱱ ᱵᱟᱝ ᱢᱤᱫ ᱫᱤᱱ ᱱᱤᱭᱟᱹᱴᱟᱜ ᱡᱟᱦᱟᱸᱴᱟᱜ ᱢᱮᱱᱟᱜ ᱛᱟᱵᱚᱱᱟ ᱱᱤᱭᱟᱹ ᱦᱚᱸ ᱵᱟᱝ ᱟᱫᱚᱜᱼᱟ ᱟᱨ ᱱᱤᱭᱟᱹ ᱦᱚᱸ ᱛᱟᱦᱮᱱ ᱜᱮᱭᱟ ᱟᱨᱚ ᱡᱟᱦᱟᱸᱴᱟᱜ ᱡᱤᱱᱤᱥ ᱮᱴᱟᱜ ᱫᱷᱚᱨᱢᱚ ᱦᱤᱥᱟᱹᱵᱽᱛᱮᱧ ᱧᱮᱞ ᱠᱟᱜ ᱡᱮᱢᱚᱱ ᱠᱤᱪᱷᱩᱜᱟᱱ ᱧᱮᱞᱤᱧ ᱧᱮᱞ ᱟᱠᱟᱫᱟ ᱟᱞᱮ ᱟᱛᱩ ᱨᱮᱦᱚᱸ ᱦᱚᱲ ᱫᱚ ᱦᱚᱲ ᱜᱮ ᱡᱮᱢᱚᱱ ᱦᱚᱲ ᱢᱩᱫᱽ ᱨᱮ ᱚᱠᱚᱭ ᱫᱚ ᱟᱵᱚ ᱥᱟᱱᱛᱟᱲ ᱢᱟ ᱥᱟᱱᱛᱟᱲ ᱜᱮ ᱛᱚ ᱫᱷᱚᱨᱢᱚ ᱦᱩᱫᱤᱥ ᱛᱮᱠᱚ ᱦᱚᱸ ᱟᱫᱚᱢ ᱦᱚᱲ ᱫᱚ ᱡᱮᱢᱚᱱ ᱟᱵᱚ ᱢᱮᱱᱟᱜ ᱟᱠᱟᱜ ᱵᱚᱱᱟ ᱟᱫᱚᱢ ᱦᱚᱲ ᱫᱚ ᱠᱷᱨᱤᱥᱴᱟᱱ ᱢᱮᱱᱟᱜ ᱠᱚᱣᱟ ᱛᱚ ᱟᱫᱚᱢ ᱦᱚᱲ ᱫᱚ ᱚᱝᱠᱟ ᱦᱤᱥᱟᱹᱵᱽ ᱛᱮ ᱵᱤᱵᱷᱤᱱᱱᱚ ᱨᱚᱠᱚᱢ ᱢᱮᱱᱟᱜ ᱠᱚᱣᱟ ᱛᱚ ᱡᱟᱦᱟᱸᱭ ᱠᱚ ᱡᱮᱢᱚᱱ ᱠᱷᱨᱤᱥᱴᱟᱱ ᱦᱮᱱᱟᱜ ᱠᱚᱣᱟ ᱩᱝᱠᱩᱣᱟᱜ ᱦᱤᱥᱟᱹᱵᱽᱛᱮᱧ ᱩᱝᱠᱩᱣᱟᱜ ᱦᱚᱸ ᱡᱮᱢᱚᱱᱤᱧ ᱧᱮᱞ ᱟᱠᱟᱫᱟ ᱛᱚ ᱠᱤᱪᱷᱩ ᱜᱟᱱ ᱡᱮᱢᱚᱱ ᱩᱝᱠᱩ ᱫᱚ ᱱᱤᱭᱟᱹ ᱠᱚᱨᱮ ᱵᱟᱠᱚ ᱥᱳᱨᱚᱜ ᱨᱮᱦᱚᱸ ᱠᱤᱱᱛᱩ ᱟᱠᱚᱣᱟᱜ ᱡᱟᱦᱟᱸᱴᱟᱜ ᱩᱛᱥᱚᱵᱽ ᱠᱟᱱᱟ ᱡᱮᱢᱚᱱ ᱠᱚ ᱢᱮᱛᱟᱜ ᱠᱟᱱ ᱯᱚᱸᱪᱤᱥᱮ ᱰᱤᱥᱮᱢᱵᱚᱨ ᱵᱚᱲᱚᱫᱤᱱ ᱚᱱᱟ ᱜᱮ ᱩᱱᱠᱩᱣᱟᱜ ᱫᱚ ᱞᱟᱴᱩ ᱩᱛᱥᱚᱵᱽ ᱠᱟᱱᱟ ᱮᱵᱚᱝ ᱚᱸᱰᱮ ᱫᱚ ᱩᱱᱠᱩᱣᱟᱜ ᱛᱚᱠᱷᱚᱱ ᱜᱮ ᱥᱚᱨᱦᱟᱭ ᱠᱚ ᱢᱟᱱᱟᱣᱟ ᱛᱚ ᱡᱮ ᱡᱮᱢᱚᱱ ᱨᱟᱹᱥᱠᱟᱹ ᱛᱚᱠᱷᱚᱱ ᱟᱠᱚ ᱚᱱᱠᱟ ᱠᱚ ᱨᱟᱹᱥᱠᱟᱹᱭᱟ ᱛᱚ ᱠᱤᱪᱷᱩ ᱠᱤᱪᱷᱩ ᱡᱤᱱᱤᱥ ᱢᱮᱱᱟᱜ ᱟᱠᱟᱫᱟ ᱡᱮᱢᱚᱱᱤᱧ ᱞᱟᱹᱭ ᱠᱮᱫ ᱞᱮᱠᱟ ᱠᱟᱨᱟᱢ ᱨᱮᱭᱟᱜ ᱛᱟᱯᱚᱨᱮᱻ ᱵᱟᱦᱟ ᱨᱮᱭᱟᱜ ᱚᱱᱟ ᱠᱚ ᱨᱮᱭᱟᱜ ᱜᱩᱨᱩᱛᱛᱚ ᱫᱚᱦᱚ ᱦᱳᱭᱳᱜᱼᱟ ᱟᱨ ᱥᱟᱶ ᱥᱟᱶᱛᱮ ᱟᱛᱩ ᱨᱮᱭᱟᱜ ᱡᱟᱦᱟᱸᱴᱟᱜ ᱠᱟᱢᱤ ᱠᱚ ᱢᱮᱱᱟᱜ ᱟᱠᱟᱫ ᱚᱱᱟ ᱟᱛᱩ ᱵᱷᱟᱜᱮ ᱱᱟᱭ ᱱᱟᱯᱟᱭ ᱛᱮ ᱫᱚᱦᱚᱭ ᱞᱟᱜᱤᱫ ᱛᱮᱫᱚ ᱯᱩᱨᱟᱹ ᱯᱩᱨᱟᱹᱣ ᱛᱮ ᱫᱚᱦᱚᱭ ᱞᱟᱜᱤᱫ ᱛᱮ ᱠᱟᱢᱤ ᱫᱚ ᱠᱚᱨᱟᱣ ᱫᱚ ᱯᱨᱚᱭᱳᱡᱚᱱ ᱠᱟᱱ ᱜᱮᱭᱟ ᱚᱱᱟ ᱠᱟᱢᱤ ᱠᱚ ᱡᱩᱫᱤ ᱠᱚᱨᱟᱣ ᱞᱮᱠᱷᱟᱱ ᱛᱟᱦᱞᱮ ᱟᱨᱦᱚ ᱞᱟᱦᱟᱱᱛᱤ ᱥᱮᱫ ᱴᱚᱞᱟ ᱦᱚᱸ ᱢᱤᱫ ᱴᱮᱱ ᱟᱰᱤ ᱢᱚᱸᱡᱽ ᱛᱮ ᱱᱟᱭ ᱱᱟᱯᱟᱭ ᱛᱮ ᱠᱮᱴᱮᱡ ᱛᱟᱦᱮᱱᱟ ᱟᱨ ᱟᱵᱚ ᱥᱟᱱᱛᱟᱲ ᱥᱚᱢᱟᱡᱽ ᱟᱫᱤᱵᱟᱥᱤ ᱟᱫᱤᱵᱟᱥᱤ ᱚᱱᱟ ᱦᱚᱸ ᱟᱰᱤ ᱞᱟᱦᱟᱱᱛᱤ ᱥᱮᱫ ᱜᱮ ᱪᱟᱞᱟᱜᱼᱟ